ᱜᱮᱹᱢ ᱠᱷᱮᱞᱳᱰ ᱨᱮ ᱟᱹᱛᱩ ᱴᱚᱴᱷᱟᱨᱮ ᱟᱹᱰᱤ ᱟᱭᱢᱟ ᱜᱮ ᱩᱯᱚᱠᱟᱨᱤ ᱧᱟᱢᱚᱜ ᱠᱟᱱᱟ ᱡᱟᱦᱟᱸ ᱫᱚ ᱥᱮᱛᱟᱜ ᱠᱷᱚᱱ ᱠᱚ ᱠᱷᱮᱞᱳᱜ ᱠᱟᱱᱟ ᱥᱮᱛᱟ ᱨᱮ ᱠᱷᱮᱞ ᱵᱟᱲᱟ ᱞᱮᱠᱷᱟᱱ ᱫᱚ ᱥᱚᱨᱤᱨ ᱨᱮᱱᱟᱝ ᱚᱝᱜᱚ ᱯᱨᱚᱛᱛᱚᱝᱜᱚ ᱥᱚᱧᱪᱟᱞᱚᱱᱚᱜ ᱠᱟᱱᱟ ᱮᱵᱚᱝ ᱟᱨᱚ ᱡᱟᱦᱟᱸ ᱫᱚ ᱵᱤᱠᱮᱞ ᱵᱮᱞᱟ ᱠᱚ ᱠᱷᱮᱞᱳᱰ ᱜᱮᱭᱟ ᱯᱷᱩᱴᱵᱚᱞ ᱠᱤᱨᱠᱮᱴ ᱯᱷᱩᱴᱵᱚᱞ ᱠᱷᱮᱞ ᱵᱟᱲᱟ ᱞᱮᱠᱷᱟᱱ ᱦᱚᱲᱢᱚ ᱨᱮᱱᱟᱝ ᱥᱟᱱᱟᱢ ᱨᱚᱠᱛᱚ ᱪᱚᱞᱟᱪᱚᱞ ᱥᱮ ᱚᱝᱜᱚ ᱯᱨᱚᱛᱛᱚᱝᱜᱚ ᱠᱚ ᱟᱹᱰᱤ ᱢᱚᱡᱽ ᱛᱮ ᱛᱟᱦᱮᱱᱟ ᱚᱱᱟ ᱞᱟᱹᱜᱤᱫ ᱜᱮ ᱵᱤᱥᱮᱥ ᱩᱯᱚᱠᱟᱨ ᱫᱚ ᱥᱟᱶᱛᱟ ᱟᱹᱨᱤ ᱨᱮ ᱡᱟᱦᱟᱸ ᱫᱚ ᱡᱳᱜᱟᱡᱳᱜᱽ ᱞᱮᱠᱟᱛᱮ ᱛᱟᱦᱮᱱᱟ ᱜᱮᱹᱢ ᱥᱮᱠᱨᱮᱴᱟᱨᱤ ᱨᱮᱱ ᱥᱩᱛᱨᱮᱛ ᱜᱚᱝᱠᱮ ᱩᱱᱤ ᱴᱷᱮᱱ ᱱᱚᱣᱟ ᱫᱚᱠᱚ ᱡᱳᱜᱟᱡᱳᱜᱟ